ᱯᱳᱞᱴᱨᱤ ᱯᱷᱟᱨᱢ ᱫᱚ ᱵᱮᱱᱟᱣ ᱮᱫᱟ ᱵᱚᱱ ᱛᱚ ᱢᱤᱫ ᱟᱲᱮ ᱮᱠᱟᱱᱛᱚ ᱡᱟᱭᱜᱟ ᱨᱮ ᱚᱸᱰᱮ ᱫᱚ ᱡᱮᱭᱥᱮ ᱠᱤ ᱯᱳᱞᱴᱨᱤ ᱨᱮᱱᱟᱜ ᱜᱮᱥ ᱟᱞᱚ ᱪᱟᱞᱟᱜ ᱪᱟᱹᱦᱤ ᱦᱚᱲ ᱠᱚᱴᱷᱮᱱ ᱛᱚ ᱯᱳᱞᱴᱨᱤ ᱯᱷᱟᱨᱢ ᱨᱮ ᱵᱮᱱᱟᱣ ᱠᱟᱛᱮᱫ ᱚᱸᱰᱮ ᱡᱮᱭᱥᱮ ᱠᱤ ᱦᱚᱯᱚᱱ ᱵᱚᱱ ᱟᱲᱟᱜ ᱠᱚᱣᱟ ᱠᱤᱨᱤᱧ ᱟᱹᱜᱩ ᱠᱟᱛᱮᱫ ᱯᱳᱞᱴᱨᱤ ᱯᱷᱟᱨᱢ ᱨᱮ ᱡᱚᱛᱚᱱ ᱨᱮ ᱢᱮᱦᱱᱩᱛ ᱯᱟᱲᱟᱜᱼᱟ ᱫᱟᱜ ᱵᱚᱱ ᱮᱢᱟ ᱠᱚᱣᱟ ᱨᱟᱱ ᱵᱚᱱ ᱮᱢᱟ ᱠᱚᱣᱟ ᱫᱟᱱᱟ ᱵᱚᱱ ᱮᱢᱟ ᱠᱚᱣᱟ ᱟᱨ ᱨᱳᱡᱽ ᱦᱤᱞᱳᱜ ᱫᱤᱱᱟᱹᱢ ᱦᱤᱞᱳᱜ ᱵᱚᱱ ᱧᱮᱞ ᱠᱚᱣᱟ ᱦᱟᱨᱟ ᱞᱮᱱ ᱞᱮᱱ ᱠᱷᱟᱱ ᱫᱚᱠᱚ ᱩᱱᱨᱮ ᱧᱮᱞ ᱠᱚᱣᱟ ᱵᱚᱱ ᱚᱠᱚᱭᱴᱟᱜ ᱮ ᱵᱮᱥᱟ ᱚᱠᱚᱭᱴᱟᱜ ᱮ ᱵᱟᱹᱲᱤᱡᱼᱟ ᱵᱟᱹᱲᱤᱡ ᱠᱚᱫᱚ ᱵᱚᱱ ᱢᱤᱫ ᱟᱲᱮ ᱠᱟᱠᱚᱣᱟ ᱵᱮᱥ ᱠᱚᱫᱚ ᱢᱤᱫ ᱟᱲᱮᱨᱮ ᱚᱱᱠᱟ ᱡᱚᱛᱚᱱ ᱠᱟᱛᱮᱫ ᱫᱚᱦᱚ ᱦᱩᱭᱩᱜᱼᱟ ᱛᱟᱨᱯᱚᱨᱮ ᱵᱚᱱ ᱦᱟᱨᱟ ᱠᱚᱣᱟ ᱦᱟᱨᱟ ᱠᱟᱛᱮᱫ ᱧᱮᱞ ᱟᱵᱚᱱ ᱡᱩᱫᱤ ᱵᱤᱢᱟᱨᱤ ᱦᱮᱡ ᱮᱱᱟ ᱛᱚ ᱩᱱᱨᱮᱫᱚ ᱨᱟᱱ ᱨᱮᱱᱟᱜ ᱵᱚᱱ ᱵᱮᱵᱚᱥᱛᱷᱟᱭᱟ ᱨᱟᱱ ᱢᱩᱨᱜᱟᱹᱱ ᱠᱚᱣᱟ ᱵᱚᱱ ᱨᱟᱱ ᱢᱩᱨᱜᱟᱹᱱ ᱠᱟᱛᱮᱫ ᱛᱟᱨᱯᱚᱨᱮ ᱚᱠᱚᱭ ᱠᱚᱫᱚ ᱠᱚ ᱵᱮᱥ ᱮᱱᱟ ᱚᱠᱚᱭ ᱠᱚᱫᱚ ᱵᱟᱹᱲᱤᱡ ᱡᱩᱫᱤ ᱠᱚ ᱛᱤᱡᱩ ᱠᱚᱣᱟ ᱛᱚ ᱩᱱᱤ ᱛᱤᱡᱩᱭᱤᱡ ᱫᱚᱵᱚᱱ ᱢᱤᱫ ᱟᱲᱮ ᱠᱟᱭᱟ ᱜᱷᱟᱣᱚᱜ ᱟᱠᱚ ᱩᱱᱠᱩ ᱫᱚᱵᱚᱱ ᱢᱤᱫ ᱟᱲᱮ ᱠᱟᱠᱚᱣᱟ ᱟᱨ ᱴᱩᱱᱠᱤ ᱠᱟᱨᱚᱱᱚᱜ ᱟᱠᱚ ᱩᱱᱠᱩ ᱦᱚᱸᱵᱚᱱ ᱢᱤᱫ ᱟᱲᱮ ᱠᱟᱠᱚᱣᱟ ᱢᱤᱫ ᱟᱲᱮ ᱠᱟᱛᱮᱫ ᱵᱚᱱ ᱫᱚᱦᱚ ᱠᱚᱣᱟ ᱛᱟᱨᱯᱚᱨᱮ ᱚᱱᱠᱟ ᱡᱚᱛᱚᱱ ᱵᱟᱲᱟ ᱠᱟᱛᱮᱫ ᱟᱹᱠᱷᱨᱤᱧ ᱠᱚᱣᱟ ᱵᱚᱱ ᱩᱱ ᱨᱮᱫᱚ ᱵᱚᱱ ᱠᱤᱨᱤᱧ ᱟᱠᱷᱨᱤᱧ ᱟᱵᱚᱱ ᱩᱲ ᱨᱮᱱᱟᱜ ᱯᱚᱨᱮ ᱫᱚ ᱟᱫᱚ ᱵᱚᱱ ᱧᱮᱞ ᱠᱚᱣᱟ ᱞᱟᱹᱴᱩᱭᱮᱱᱟ ᱠᱚ ᱟᱫᱚᱞᱮ ᱟᱠᱷᱨᱤᱧ ᱠᱚᱣᱟ